ᱟᱵᱚ ᱫᱚ ᱱᱟᱦᱟᱜ ᱫᱷᱟᱹᱨᱛᱤ ᱯᱩᱨᱤ ᱨᱮᱵᱚᱱ ᱛᱟᱦᱮᱱ ᱠᱟᱱᱟ ᱟᱨ ᱫᱷᱟᱹᱨᱛᱤᱯᱩᱨᱤ ᱫᱚ ᱡᱟᱦᱟᱸ ᱞᱮᱠᱟ ᱧᱤᱫᱟᱹ ᱟᱹᱭᱩᱵᱚᱜᱼᱟ ᱟᱹᱭᱩᱵ ᱠᱟᱛᱮᱫ ᱟᱵᱚ ᱚᱲᱟᱜ ᱠᱷᱚᱱ ᱩᱰᱩᱠ ᱠᱟᱛᱮᱫ ᱫᱚ ᱵᱚᱱ ᱧᱮᱞᱟ ᱡᱮ ᱥᱮᱨᱢᱟ ᱫᱚ ᱟᱹᱰᱤ ᱪᱮᱨᱦᱟ ᱤᱯᱤᱞ ᱛᱮ ᱢᱟᱨᱥᱟᱞ ᱟᱠᱟᱱᱟ ᱮᱱᱠᱷᱟᱱ ᱫᱚ ᱚᱸᱰᱮ ᱜᱮᱵᱚᱱ ᱧᱮᱞᱟ ᱡᱟᱦᱟᱱᱟᱜ ᱤᱯᱤᱞ ᱵᱚᱱ ᱢᱮᱱᱮᱫᱟ ᱤᱯᱤᱞ ᱠᱚ ᱪᱟᱸᱫᱳ ᱠᱚ ᱢᱮᱱᱠᱷᱟᱱ ᱤᱯᱤᱞ ᱫᱚ ᱱᱟᱦᱟᱜ ᱡᱚᱛᱚ ᱫᱚ ᱱᱟᱦᱟᱜ ᱵᱟᱠᱚ ᱛᱟᱨᱟᱥᱟ ᱡᱟᱦᱟᱸ ᱴᱟᱜ ᱮ ᱛᱟᱨᱟᱥᱟ ᱩᱱᱤ ᱫᱚ ᱱᱟᱦᱟᱜ ᱠᱟᱹᱴᱤᱡ ᱴᱤᱯ ᱴᱤᱯ ᱴᱤᱯ ᱴᱤᱯ ᱱᱟᱦᱟᱜ ᱤᱭᱟᱹᱜ ᱟᱭ ᱟᱨ ᱩᱱᱤ ᱪᱟᱸᱫᱳ ᱦᱟᱜ ᱫᱚ ᱱᱟᱦᱟᱜ ᱟᱭᱟᱜ ᱫᱚ ᱱᱟᱦᱟᱜ ᱵᱟᱹᱱᱩᱜᱼᱟ ᱛᱟᱭ ᱤᱭᱟᱹ ᱫᱚ ᱱᱟᱦᱟᱜ ᱡᱟᱦᱟᱱᱟᱜ ᱢᱟᱨᱥᱟᱞ ᱵᱚᱱ ᱢᱮᱱᱮᱫᱟ ᱛᱟᱨᱟᱥ ᱵᱚᱱ ᱢᱮᱱᱮᱫᱼᱟ ᱚᱱᱟ ᱫᱚ ᱱᱟᱦᱟᱜ ᱵᱟᱹᱱᱩᱜᱼᱟ ᱛᱟᱭ ᱪᱟᱸᱫᱳ ᱟᱜ ᱫᱚ ᱟᱨ ᱤᱯᱤᱞᱟᱜ ᱜᱮ ᱱᱟᱦᱟᱜ ᱡᱟᱦᱟᱸ ᱛᱟᱨᱟᱥ ᱢᱮᱱᱟᱜᱼᱟ ᱢᱟᱨᱥᱟᱞ ᱢᱮᱱᱟᱜᱼᱟ ᱤᱯᱤᱞᱟᱜ ᱴᱷᱮᱱ ᱠᱷᱚᱱ ᱟᱡ ᱴᱷᱮᱱ ᱵᱟᱡᱟᱜ ᱠᱟᱱᱟ ᱟᱨ ᱟᱡ ᱱᱟᱦᱟᱜ ᱩᱱᱟᱹᱜ ᱮ ᱞᱟᱭᱤᱴ ᱮ ᱮᱢᱮᱜᱼᱟ ᱢᱟᱱᱮ ᱢᱟᱨᱥᱟᱞᱚᱜ ᱠᱟᱱᱟᱭ ᱪᱟᱸᱫᱳ ᱟᱜ ᱫᱚ ᱱᱟᱦᱟᱜ ᱢᱟᱨᱥᱟᱞ ᱫᱚ ᱵᱟᱹᱱᱩᱜᱼᱟ ᱛᱟᱭ ᱧᱤᱫᱟᱹ ᱪᱟᱸᱫᱳ ᱟᱨ ᱧᱤᱫᱟᱹ ᱪᱟᱸᱫᱳ ᱫᱚ ᱱᱟᱦᱟᱜ ᱤᱯᱤᱞᱟᱜ ᱛᱟᱨᱟᱥ ᱛᱮᱜᱮ ᱱᱟᱦᱟᱜ ᱮ ᱛᱟᱨᱟᱥᱚᱜ ᱠᱟᱱᱟ ᱟᱨ ᱤᱯᱤᱞ ᱠᱚᱦᱚᱸ ᱟᱹᱰᱤ ᱜᱚᱴᱟᱝ ᱠᱚ ᱛᱟᱦᱮᱱᱟ ᱡᱟᱦᱟᱸ ᱫᱚ ᱱᱟᱦᱟᱜ ᱵᱷᱩᱨᱠᱟᱹ ᱤᱯᱤᱞ ᱥᱚᱨᱮᱱ ᱤᱯᱤᱞ ᱟᱨᱦᱚᱸ ᱵᱩᱰᱷᱤ ᱯᱟᱨᱠᱚᱢ ᱦᱚᱸᱵᱚᱱ ᱢᱮᱱᱟ ᱱᱟᱦᱟᱜ ᱵᱩᱰᱷᱤ ᱯᱟᱨᱠᱚᱢ ᱫᱚ ᱱᱟᱦᱟᱜ ᱯᱮᱭᱟ ᱢᱟᱱᱮ ᱪᱮᱫ ᱮᱭᱟᱭ ᱴᱤ ᱠᱚ ᱛᱟᱦᱮᱱᱟ ᱟᱨ ᱯᱮᱭᱟ ᱫᱚ ᱱᱟᱦᱟᱜ ᱢᱟᱲᱟᱝ ᱯᱩᱱᱭᱟᱹ ᱫᱚ ᱱᱟᱦᱟᱜ ᱯᱟᱪᱷᱮ ᱨᱮᱠᱚ ᱛᱟᱦᱮᱱᱟ ᱟᱨ ᱡᱟᱦᱟᱸ ᱞᱮᱠᱟ ᱫᱤᱱ ᱵᱮᱲᱟ ᱫᱚ ᱱᱟᱦᱟᱜ ᱡᱟᱦᱟᱸᱭ ᱱᱟᱦᱟᱜ ᱪᱟᱸᱫᱳ ᱢᱮᱱᱟᱭᱟ ᱥᱤᱧ ᱪᱟᱸᱫᱳ ᱥᱤᱧ ᱪᱟᱸᱫᱳ ᱫᱚ ᱩᱱᱟᱹᱜ ᱛᱟᱭ ᱛᱟᱨᱟᱥ ᱢᱮᱱᱟᱜᱼᱟ ᱟᱭᱟᱜ ᱜᱮ ᱪᱮ ᱤᱯᱤᱞ ᱫᱚ ᱤᱯᱤᱞᱟᱜ ᱡᱟᱦᱟᱸ ᱛᱟᱨᱟᱥ ᱢᱮᱱᱟᱜᱼᱟ ᱤᱯᱤᱞ ᱫᱚ ᱵᱟᱭ ᱧᱮᱞ ᱦᱚᱪᱚ ᱟᱠᱚᱣᱟ ᱪᱟᱣᱟᱠᱚᱣᱟ ᱟᱭᱟᱜ ᱛᱟᱨᱟᱥ ᱛᱮᱜᱮ ᱩᱱᱠᱩ ᱫᱚ ᱡᱚᱛᱚ ᱞᱚᱴᱚᱢ ᱠᱚᱣᱟᱭ ᱢᱟᱱᱮ ᱟᱭᱟᱜ ᱯᱩᱨᱟᱹ ᱟᱭᱟᱜ ᱜᱮ ᱩᱱᱟᱹᱜ ᱰᱷᱮᱨ ᱢᱮᱱᱟᱜᱼᱟ ᱱᱟᱦᱟᱜ ᱛᱟᱭ ᱛᱟᱨᱟᱥ ᱡᱮ ᱟᱡ ᱱᱩᱠᱩ ᱤᱯᱤᱞᱟᱜ ᱛᱟᱨᱟᱥ ᱫᱚ ᱤᱯᱤᱞ ᱫᱚᱭ ᱩᱠᱩ ᱠᱚᱣᱟ ᱟᱨ ᱵᱟᱝᱠᱷᱟᱱ ᱫᱚ ᱤᱯᱤᱞ ᱟᱨ ᱪᱟᱸᱫᱳ ᱥᱤᱧ ᱪᱟᱸᱫᱳ ᱫᱚ ᱟᱯᱱᱟᱨ ᱟᱯᱱᱟᱨᱟᱜ ᱛᱟᱹᱠᱤᱱ ᱱᱟᱦᱟᱜ ᱛᱟᱨᱟᱥ ᱢᱮᱱᱟᱜᱼᱟ ᱟᱨ ᱱᱤᱡᱟᱹ ᱧᱤᱫᱟᱹ ᱪᱟᱸᱫᱳ ᱱᱟᱦᱟᱜ ᱟᱨ ᱩᱱᱠᱩ ᱠᱤᱪᱷᱩ ᱠᱤᱪᱷᱤ ᱤᱯᱤᱞ ᱫᱚ ᱱᱟᱦᱟᱜ ᱟᱠᱚᱣᱟᱜ ᱛᱟᱨᱟᱥ ᱵᱟᱭ ᱛᱟᱦᱮᱱᱟ ᱟᱨ ᱪᱟᱸᱫᱳᱣᱟᱜ ᱥᱤᱧ ᱪᱟᱸᱫᱳᱣᱟᱜ ᱫᱚ ᱱᱟᱦᱟᱜ ᱟᱭᱟᱜ ᱜᱮ ᱥᱚᱠᱛᱚ ᱛᱟᱨᱟᱥ ᱫᱚ ᱛᱟᱦᱮᱱᱟ